ᱡᱟᱦᱟᱱᱟᱜ ᱜᱮ ᱚᱞ ᱞᱟᱹᱜᱤᱫᱼᱛᱮ ᱢᱤᱫᱴᱟᱹᱝ ᱢᱚᱦᱚᱞ ᱫᱚᱨᱠᱟᱨ ᱢᱚᱱᱮ ᱦᱚᱸ ᱯᱷᱨᱮᱥ ᱛᱟᱦᱮᱱ ᱫᱚᱨᱠᱟᱨ ᱮᱱᱠᱷᱟᱱ ᱫᱚ ᱡᱟᱦᱟᱸ ᱟᱢ ᱢᱟᱱᱮ ᱯᱷᱨᱮᱥ ᱛᱟᱦᱮᱸ ᱫᱚᱨᱠᱟᱨ ᱢᱚᱛᱞᱚᱵᱽ ᱡᱤᱵᱚᱱ ᱨᱮ ᱡᱟᱦᱟᱸ ᱥᱩᱠ ᱥᱟᱱᱛᱤ ᱛᱟᱦᱮᱸ ᱫᱚᱨᱠᱟᱨ ᱛᱚᱵᱮᱭᱮᱱᱟ ᱱᱟᱯᱟᱭ ᱡᱤᱱᱤᱥᱮᱢ ᱚᱞ ᱫᱟᱲᱮᱭᱟᱜᱼᱟ ᱛᱚ ᱱᱟᱯᱟᱭᱮᱢ ᱚᱞ ᱫᱟᱲᱮᱭᱟᱜᱼᱟ ᱡᱩᱫᱤ ᱚᱞ ᱥᱟᱱᱟᱢ ᱠᱷᱟᱱ ᱫᱚ ᱦᱩᱭ ᱫᱟᱲᱮᱭᱟᱜᱼᱟ ᱚᱱᱟ ᱜᱷᱚᱴᱚᱱᱟ ᱵᱟᱨᱮ ᱛᱮᱦᱚᱸ ᱟᱢᱟᱜ ᱥᱟᱱᱛᱤ ᱨᱮ ᱥᱟᱱᱛᱤ ᱛᱟᱦᱮᱸ ᱫᱚᱨᱠᱟᱨ ᱥᱟᱱᱛᱤ ᱛᱟᱦᱮᱸ ᱫᱚᱨᱠᱟᱨ ᱵᱚᱨᱪᱚᱝ ᱢᱚᱱᱮᱨᱮ ᱦᱟᱞᱪᱟᱞ ᱵᱟᱝ ᱫᱚᱨᱠᱟᱨ ᱡᱮᱢᱚᱱ ᱦᱩᱭᱮᱱᱟ ᱤᱧ ᱡᱟᱦᱟᱱᱟᱜᱼᱜᱮ ᱚᱞ ᱥᱟᱱᱟᱹᱧ ᱠᱟᱱᱟ ᱦᱮᱸᱥᱮ ᱚᱱᱟ ᱞᱟᱹᱜᱤᱫᱼᱛᱮ ᱜᱷᱟᱴᱱᱟ ᱤᱧᱴᱷᱮᱱ ᱚᱱᱟ ᱜᱷᱚᱴᱟᱣ ᱟᱠᱟᱱᱟ ᱚᱱᱟ ᱵᱟᱨᱮ ᱛᱮᱵᱚᱱ ᱚᱞ ᱫᱟᱲᱮᱭᱟᱜᱼᱟ ᱞᱤᱠᱤᱱ ᱚᱱᱟ ᱞᱟᱹᱜᱤᱫ ᱦᱚᱸ ᱠᱩᱪ ᱚᱞ ᱞᱟᱹᱜᱤᱫ ᱦᱚᱸᱛᱚ ᱥᱟᱱᱛ ᱢᱚᱦᱚᱞ ᱫᱚᱨᱠᱟᱨ ᱦᱮᱸᱪᱮ ᱚᱱᱠᱟᱱᱟᱜ ᱢᱚᱦᱚᱞ ᱫᱚᱨᱠᱟᱨ ᱮᱱᱠᱷᱟᱱ ᱫᱚ ᱚᱱᱠᱟ ᱢᱚᱱᱮᱛᱤᱧ ᱚᱞ ᱛᱟᱦᱮᱸ ᱫᱚᱨᱠᱟᱨ ᱚᱞ ᱨᱮ ᱟᱹᱰᱤ ᱯᱨᱚᱵᱽᱞᱮᱢ ᱢᱮᱱᱟᱜᱼᱟ ᱤᱧᱴᱷᱮᱱ ᱟᱹᱰᱤ ᱦᱟᱞᱪᱟᱞ ᱢᱚᱱᱮ ᱛᱟᱦᱮᱱᱟ ᱚᱱᱟᱛᱮ ᱵᱟᱹᱧ ᱵᱟᱢ ᱚᱞ ᱫᱟᱲᱭᱟᱜᱼᱟ ᱚᱱᱟ ᱟᱢ ᱚᱠᱟ ᱞᱮᱠᱟᱛᱮᱢ ᱮᱲᱟᱣᱟ ᱡᱚᱠᱷᱚᱱᱮᱢ ᱚᱞᱟ ᱟᱢ ᱡᱟᱦᱟᱱᱟᱜᱼᱜᱮ ᱮᱱᱠᱷᱟᱱ ᱫᱚ ᱟᱢ ᱡᱟᱦᱟᱱᱟᱜ ᱜᱷᱚᱴᱚᱱᱟ ᱵᱟᱨᱮ ᱛᱮᱢ ᱚᱞᱟ ᱚᱱᱟ ᱜᱷᱟᱴᱟᱱᱟ ᱵᱟᱨᱮ ᱛᱮᱦᱚᱸ ᱟᱢ ᱰᱤᱴᱮᱞᱥ ᱛᱮ ᱡᱟᱱᱠᱟᱨᱤ ᱦᱟᱛᱟᱣ ᱦᱩᱭᱩᱜ ᱛᱟᱢᱟ ᱵᱤᱥᱛᱟᱨᱼᱛᱮ ᱡᱟᱱᱠᱟᱨᱤᱢ ᱦᱟᱛᱟᱣᱟ ᱛᱚᱵᱽ ᱡᱟᱠᱮ ᱚᱱᱟ ᱟᱢᱮᱢ ᱚᱞ ᱫᱟᱲᱮᱭᱟᱜᱼᱟ ᱡᱟᱦᱟᱱᱟᱜ ᱜᱮ ᱵᱤᱥᱛᱟᱨ ᱛᱮ ᱡᱟᱱᱠᱟᱨᱤᱢ ᱦᱟᱛᱟᱣᱟᱢ ᱮᱱᱠᱷᱟᱱ ᱚᱱᱟᱢ ᱚᱞᱟ ᱛᱚᱵᱽ ᱡᱟᱠᱮ ᱩᱥᱠᱮ ᱵᱟᱫᱽ ᱚᱱᱟ ᱟᱢ ᱫᱩᱵᱟᱨᱟ ᱯᱟᱲᱦᱟᱣ ᱢᱮ ᱮᱱᱠᱷᱟᱱ ᱚᱱᱮ ᱚᱱᱠᱟᱛᱮ ᱚᱱᱟ ᱟᱢᱮᱢ ᱚᱞ ᱫᱟᱲᱮᱭᱟᱜᱼᱟ ᱦᱮᱸᱥᱮ ᱟᱨ ᱡᱩᱫᱤ ᱚᱱᱟ ᱵᱤᱥᱛᱟᱨ ᱛᱮ ᱵᱟᱢᱮᱢ ᱠᱷᱚᱸᱫᱽᱨᱚᱱᱟ ᱮᱱᱠᱷᱟᱱ ᱫᱚ ᱚᱱᱟ ᱟᱢ ᱪᱮᱠᱟᱢ ᱚᱞ ᱫᱟᱲᱮᱭᱟᱜᱼᱟ ᱚᱱᱟ ᱵᱟᱢ ᱚᱞ ᱫᱟᱲᱮᱭᱟᱜᱼᱟ ᱚᱱᱟ ᱞᱟᱹᱜᱤᱫᱼᱛᱮ ᱚᱱᱟ ᱵᱤᱥᱛᱟᱨ ᱛᱮ ᱠᱷᱚᱸᱫᱽᱨᱚᱱ ᱦᱩᱭᱩᱜᱼᱟ ᱛᱚᱵᱽ ᱡᱟᱜᱮ ᱟᱢ ᱚᱱᱟ ᱚᱞᱮᱢ ᱫᱟᱲᱮᱭᱟᱜᱼᱟ ᱵᱟᱝᱠᱷᱟᱱ ᱫᱚ ᱵᱟᱢ ᱚᱞ ᱫᱟᱲᱮᱭᱟᱜᱼᱟ ᱦᱮᱸᱛᱚ ᱡᱟᱦᱟᱱᱟᱜ ᱟᱢᱟᱜ ᱜᱷᱚᱴᱚᱱᱟ ᱦᱩᱭ ᱠᱚᱜᱼᱟ ᱟᱢᱟᱜ ᱦᱮᱸᱪᱮ ᱯᱚᱨᱚᱢ ᱜᱷᱚᱴᱚᱱᱟ ᱦᱩᱭ ᱠᱚᱜᱼᱟ ᱮᱱᱠᱷᱟᱱ ᱫᱚ ᱚᱱᱟ ᱟᱢ ᱚᱱᱟ ᱛᱮᱦᱚᱸᱢ ᱚᱞ ᱫᱟᱲᱭᱟᱜᱼᱟ ᱚᱱᱟ ᱟᱢ ᱚᱞ ᱤᱭᱟᱹ ᱩᱭᱦᱟᱹᱨ ᱢᱮ ᱟᱨ ᱚᱞ ᱢᱮ ᱚᱞ ᱢᱮ ᱮᱱᱠᱷᱟᱱ ᱫᱚ ᱚᱱᱠᱟ ᱦᱚᱸᱢ ᱚᱞ ᱫᱟᱲᱮᱭᱟᱜ ᱜᱮᱭᱟ ᱚᱞ ᱫᱚ ᱟᱹᱰᱤ ᱱᱟᱯᱟᱭ ᱡᱤᱱᱤᱥ ᱠᱟᱱᱟ ᱚᱞᱛᱮ ᱟᱵᱚᱣᱟᱜ ᱟᱵᱚᱣᱟᱜ ᱱᱚᱣᱟ ᱥᱟᱶᱛᱟ ᱥᱟᱶᱛᱟᱭ ᱥᱩᱥᱟᱹᱨᱟ ᱚᱞ ᱛᱮᱜᱮ ᱟᱵᱚᱣᱟᱜ ᱥᱟᱶᱛᱟᱭ ᱥᱩᱥᱟᱹᱨᱟ ᱟᱞ ᱫᱚ ᱟᱵᱚᱣᱟᱜ ᱡᱚᱛᱚ ᱠᱷᱚᱱ ᱟᱹᱰᱤ ᱱᱟᱯᱟᱭ ᱡᱤᱱᱤᱥ ᱠᱟᱱᱟ ᱚᱞ ᱫᱚ ᱟᱵᱚᱣᱟᱜ ᱢᱤᱫᱴᱟᱹᱝ ᱫᱟᱲᱮ ᱠᱟᱱᱟ ᱚᱞ ᱫᱚ ᱟᱵᱚᱣᱟᱜ ᱢᱤᱫᱴᱟᱝ ᱫᱟᱲᱮ ᱠᱟᱱᱟ ᱚᱞ ᱫᱚ ᱟᱵᱚᱭ ᱛᱚᱞ ᱫᱚᱦᱚ ᱵᱚᱱᱟ ᱚᱱᱟ ᱞᱟᱹᱜᱤᱫᱛᱮ ᱚᱞ ᱟᱹᱰᱤ ᱞᱟᱹᱠᱛᱤᱭᱟ ᱞᱟᱹᱠᱛᱤᱭᱟᱱᱟᱜ ᱠᱟᱱᱟ ᱟᱨ ᱨᱟᱭᱴᱟᱨ ᱚᱱᱟ ᱞᱟᱹᱜᱤᱫᱼᱛᱮ ᱚᱞ ᱡᱩᱫᱤᱢ ᱚᱞᱟ ᱮᱱᱠᱷᱟᱱ ᱨᱟᱭᱴᱟᱨᱮᱢ ᱵᱮᱱᱟᱜᱼᱟ ᱨᱟᱭᱴᱟᱨᱮᱢ ᱵᱮᱱᱟᱜᱼᱟ ᱨᱟᱭᱴᱟᱨ ᱢᱟᱱᱮ ᱫᱮᱥ ᱫᱮᱥ ᱨᱮ ᱡᱟᱦᱟᱸ ᱜᱷᱚᱴᱚᱱᱟ ᱦᱩᱭᱩᱜᱼᱟ ᱡᱟᱦᱟᱱᱟᱜᱼᱜᱮ ᱟᱫᱚ ᱡᱟᱦᱟᱱᱟᱜ ᱜᱮ ᱱᱚᱣᱟ ᱥᱟᱶᱛᱟᱨᱮ ᱦᱩᱭᱩᱜ ᱠᱟᱱᱟ ᱟᱢ ᱚᱱᱟ ᱚᱞ ᱡᱟᱣᱨᱟᱭᱛᱮ ᱦᱳᱭ ᱟᱞᱮᱢ ᱩᱫᱩᱜ ᱟᱭᱟ ᱟᱢᱮᱢ ᱩᱫᱩᱜᱼᱟᱭᱟ ᱥᱚᱫᱚᱨᱟᱭᱟ ᱦᱮᱸᱥᱮ ᱩᱱᱤ ᱟᱢᱮᱢ ᱚᱞ ᱥᱚᱫᱚᱨᱟᱭ ᱠᱟᱱᱟ ᱟᱹᱰᱤ ᱱᱟᱯᱟᱭᱛᱮᱢ ᱚᱞ ᱥᱚᱫᱚᱨᱟᱭ ᱠᱟᱱᱟ ᱟᱢᱟᱜ ᱡᱟᱦᱟᱸ ᱚᱱᱟ ᱜᱷᱚᱴᱚᱱᱟᱛᱮᱢ ᱚᱞ ᱥᱚᱫᱚᱨᱟᱭ ᱠᱟᱱᱟ ᱚᱞ ᱩᱫᱽᱜᱟᱹᱣ ᱟᱨ ᱩᱫᱽᱜᱟᱹᱣ ᱚᱞ ᱛᱮᱫᱚ ᱡᱟᱦᱟᱸᱭ ᱦᱚᱲ ᱩᱫᱽᱜᱟᱹᱣ ᱠᱚᱣᱟ ᱠᱚ ᱦᱚᱲ ᱠᱚ ᱩᱫᱽᱜᱟᱹᱣᱚᱜᱼᱟ ᱟᱢ ᱡᱟᱦᱟᱸᱢ ᱚᱞᱟᱠᱟᱫᱼᱟ ᱠᱤ ᱡᱟᱦᱟᱸᱢ ᱚᱞᱟᱠᱟᱜᱼᱟ ᱟᱢᱮᱢ ᱚᱞᱟᱠᱟᱫᱼᱟ ᱟᱨ ᱡᱟᱦᱟᱸ ᱩᱱᱤ ᱢᱤᱫᱴᱟᱝ ᱦᱚᱲᱮ ᱯᱟᱲᱦᱟᱣᱮᱫ ᱛᱟᱢᱟ ᱟᱢ ᱚᱱᱟ ᱡᱟᱦᱟᱸᱭ ᱥᱮ ᱡᱟᱦᱟᱸᱢ ᱚᱞᱟᱠᱟᱫᱼᱟ ᱚᱱᱟ ᱟᱢ ᱚᱞᱟᱛᱮᱫ ᱟᱡᱽ ᱪᱮᱫᱼᱮ ᱵᱩᱡᱷᱟᱹᱣᱮᱜᱼᱟ ᱢᱚᱛᱞᱚᱵᱽ ᱩᱫᱽᱜᱟᱹᱣ ᱢᱤᱫᱴᱤᱡᱽ ᱩᱫᱽᱜᱟᱹᱣ ᱦᱤᱡᱩᱜᱼᱟ ᱪᱮᱸᱜᱷᱟᱣ ᱡᱟᱦᱟᱸ ᱠᱚ ᱢᱮᱱᱟ ᱡᱚᱥ ᱦᱤᱡᱩᱜ ᱛᱟᱭᱟ ᱚᱱᱠᱟᱜᱮ ᱡᱚᱥ ᱦᱤᱡᱩᱜ ᱛᱟᱭᱟ ᱢᱤᱫᱴᱟᱹᱝ ᱟᱡᱽ ᱮᱠᱵᱟᱨᱮ ᱡᱟᱦᱟᱸ ᱟᱹᱰᱤ ᱟᱹᱰᱤ ᱱᱟᱯᱟᱭ ᱡᱤᱱᱤᱥ ᱠᱟᱱᱟ ᱚᱞ ᱫᱚ ᱟᱫᱚ ᱚᱱᱠᱟᱱᱟᱜ ᱜᱮ ᱟᱨᱦᱚᱸ ᱢᱮᱱᱟᱜᱼᱟ ᱟᱨ ᱚᱱᱚᱞᱤᱭᱟᱹᱜᱮ ᱢᱤᱫ ᱫᱚ ᱩᱫᱽᱜᱟᱹᱣ ᱚᱱᱟ ᱚᱱᱚᱞᱤᱭᱟᱹ ᱢᱤᱫᱴᱤᱡᱽ ᱟᱹᱜᱩᱭᱟ ᱟᱨ ᱩᱫᱽᱜᱟᱹᱣᱮ ᱟᱹᱜᱩᱭᱟ ᱚᱞ ᱫᱚ ᱟᱵᱚᱣᱟᱜ ᱩᱯᱨᱩᱢ ᱠᱟᱱᱟ ᱦᱮᱸᱪᱮ ᱚᱱᱟ ᱞᱟᱹᱜᱤᱫ ᱫᱚ ᱦᱚᱲ ᱚᱞ ᱚᱞ ᱫᱚ ᱦᱚᱲᱮ ᱪᱮᱸᱜᱷᱟ ᱠᱚᱣᱟ ᱦᱮᱸᱪᱮ ᱟᱨ ᱚᱞ ᱫᱚ ᱟᱢ ᱚᱱᱟ ᱛᱟᱭᱚᱢ ᱛᱚᱵᱮᱢ ᱚᱞ ᱫᱟᱲᱮᱭᱟᱜᱼᱟ ᱡᱮ ᱟᱢ ᱢᱚᱱᱮ ᱛᱟᱢ ᱥᱛᱷᱤᱨ ᱛᱟᱦᱮᱱᱟ ᱢᱚᱱᱮ ᱥᱛᱷᱤᱨ ᱛᱟᱦᱮᱱᱟ ᱚᱱᱠᱟᱱ ᱡᱟᱭᱜᱟ ᱟᱢ ᱯᱟᱸᱡᱟ ᱧᱟᱢ ᱢᱮ ᱡᱟᱦᱟᱸ ᱨᱮ ᱟᱢ ᱢᱚᱱᱮ ᱥᱟᱱᱛ ᱡᱟᱭᱜᱟ ᱛᱟᱮᱸᱱᱟ ᱟᱨ ᱚᱸᱰᱮ ᱟᱢ ᱚᱞ ᱢᱮ ᱚᱱᱮ ᱚᱱᱠᱟᱱ ᱡᱟᱭᱜᱟᱨᱮ ᱟᱢᱫᱚ ᱚᱞᱮᱢ ᱫᱟᱲᱮᱭᱟᱜᱼᱟ ᱟᱨ ᱚᱞ ᱫᱚ ᱟᱹᱰᱤ ᱥᱚᱝᱥᱟᱨ ᱨᱮ ᱚᱞ ᱫᱚ ᱟᱹᱰᱤ ᱥᱟᱶᱛᱟᱭ ᱥᱩᱥᱟᱹᱨᱟ ᱚᱞᱛᱮ ᱤᱧᱟᱹᱜ ᱱᱚᱣᱟ ᱚᱞ ᱨᱮᱭᱟᱜ ᱫᱚᱢᱮ ᱢᱚᱛᱞᱚᱵᱽ ᱫᱚᱢᱮ ᱢᱚᱱᱮ ᱛᱤᱧ ᱢᱮᱱᱟᱜᱼᱟ ᱫᱚᱢᱮ ᱢᱚᱱᱮᱛᱤᱧ ᱢᱮᱱᱟᱜᱼᱟ ᱡᱮᱢᱚᱱ ᱤᱧᱟᱹᱜ ᱚᱞᱛᱮ ᱤᱧᱟᱹᱜ ᱚᱞᱛᱮ ᱦᱚᱲᱤᱧ ᱩᱫᱽᱜᱟᱹᱣ ᱠᱚᱢᱟ ᱦᱚᱲᱤᱧ ᱩᱫᱽᱜᱟᱹᱣ ᱠᱚᱣᱟ ᱨᱟᱭᱴᱟᱨ ᱨᱮ ᱚᱱᱚᱞᱤᱭᱟᱹᱧ ᱵᱮᱱᱟᱣ ᱛᱮ ᱚᱞ ᱚᱞ ᱤᱹᱟᱹᱜ ᱚᱞᱛᱮ ᱦᱚᱲ ᱠᱚ ᱩᱫᱽᱜᱟᱹᱜ ᱢᱟ ᱡᱟᱦᱟᱸ ᱚᱞ ᱟᱨ ᱤᱧᱟᱹᱜ ᱚᱞᱛᱮ ᱡᱟᱦᱟᱸ ᱦᱚᱲᱮ ᱵᱩᱡᱷᱟᱹᱣᱟ ᱟᱨᱮᱭ ᱩᱫᱷᱜᱟᱹᱣᱟ ᱮᱱᱠᱷᱟᱱ ᱫᱚ ᱩᱱ ᱥᱚᱢᱚᱭ ᱤᱧ ᱟᱹᱭᱠᱟᱹᱣᱟ ᱡᱮ ᱵᱟᱝᱼᱟ ᱤᱧ ᱢᱤᱫᱴᱟᱝ ᱚᱱᱚᱞᱤᱭᱟᱹᱧ ᱢᱮᱛᱟ ᱠᱚᱣᱟ ᱥᱟᱹᱦᱤ ᱩᱫᱽᱜᱟᱹᱣᱤᱡᱽ ᱚᱼᱚᱞᱤᱡᱽ ᱤᱧ ᱵᱮᱱᱟᱣᱮᱱᱟ ᱤᱧᱟᱹᱜ ᱚᱞᱛᱮ ᱦᱚᱲ ᱠᱚ ᱩᱫᱽᱜᱟᱹᱜ ᱠᱟᱱᱟ ᱢᱮᱱᱛᱮᱫ ᱟᱹᱰᱤ ᱵᱮᱥ ᱟᱹᱰᱤ ᱱᱟᱯᱟᱭ ᱢᱚᱛᱞᱚᱵᱽ ᱚᱱᱟ ᱡᱟᱦᱟᱸ ᱤᱧ ᱵᱩᱡᱷᱟᱹᱣ ᱚᱱᱟ ᱚᱱᱠᱟ ᱫᱮ ᱩᱱ ᱥᱚᱢᱚᱭ ᱤᱧ ᱩᱱ ᱥᱚᱢᱚᱭ ᱤᱧᱟᱹᱜ ᱯᱨᱚᱵᱞᱮᱢᱤᱧ ᱩᱱ ᱥᱚᱢᱚᱭ ᱤᱧᱟᱹᱜ ᱯᱨᱚᱵᱞᱮᱢᱤᱧ ᱡᱮ ᱵᱟᱝᱟ ᱤᱧᱟᱹᱜ ᱚᱞᱛᱮ ᱦᱚᱲ ᱠᱚ ᱩᱫᱽᱜᱟᱹᱣᱚᱜ ᱠᱟᱱᱟ ᱪᱮᱸᱜᱷᱟᱜ ᱠᱟᱱᱟ ᱠᱚ ᱮᱱᱠᱷᱟᱱ ᱫᱚ ᱤᱧᱟᱹᱜ ᱯᱨᱚᱵᱞᱮᱢ ᱩᱱ ᱥᱚᱢᱚᱭ ᱴᱷᱤᱠᱟᱹᱭᱟ ᱡᱮ ᱤᱧᱟᱹᱜ ᱯᱨᱚᱵᱞᱮᱢ ᱪᱟᱵᱟᱭᱮᱱᱟ